ᱤᱧ ᱨᱮᱱ ᱜᱟᱛᱮ ᱥᱟᱶ ᱫᱟᱸᱬᱟᱱ ᱪᱟᱞᱟᱜ ᱡᱚᱠᱷᱚᱡ ᱫᱟᱸᱬᱟᱱ ᱞᱟᱹᱜᱤᱫ ᱛᱮ ᱮᱨᱯᱚᱨ ᱜᱟᱛᱮ ᱛᱤᱱᱟᱜ ᱜᱟᱱ ᱠᱚ ᱦᱩᱭᱩᱜ ᱠᱟᱱᱟ ᱫᱚᱥ ᱡᱚᱱ ᱯᱚᱱᱨᱚ ᱡᱚᱱ ᱥᱮ ᱵᱤᱥ ᱡᱚᱱ ᱠᱚ ᱦᱩᱭᱩᱜ ᱠᱟᱱᱟ ᱚᱱᱟ ᱦᱤᱥᱟᱹᱵ ᱛᱮ ᱢᱤᱫᱴᱟᱝ ᱯᱳᱭᱞᱳ ᱫᱚ ᱜᱟᱹᱰᱤ ᱵᱩᱠᱤᱝ ᱦᱮᱸ ᱞᱚᱝ ᱴᱩᱨ ᱡᱩᱫᱤ ᱪᱟᱞᱟᱜ ᱦᱩᱭᱩᱜᱼᱟ ᱥᱟᱹᱜᱤᱧ ᱧᱚᱜ ᱛᱟᱦᱞᱮ ᱢᱤᱫᱴᱟᱝ ᱜᱟᱹᱰᱤ ᱵᱩᱠᱤᱝ ᱦᱩᱭᱩᱜᱼᱟ ᱜᱟᱹᱰᱤ ᱵᱩᱠᱤᱝ ᱠᱟᱛᱮᱫ ᱛᱤᱱᱟᱹᱜ ᱦᱚᱲ ᱦᱩᱭᱩᱜ ᱠᱟᱱᱟ ᱠᱚ ᱚᱱᱠᱟ ᱦᱤᱥᱟᱹᱵ ᱛᱮ ᱦᱮᱸ ᱵᱮᱵᱚᱥᱛᱷᱟ ᱛᱟᱸᱦᱮᱱ ᱴᱷᱟᱶ ᱠᱚ ᱥᱮ ᱡᱚᱢᱟᱜ ᱠᱚ ᱦᱮᱸ ᱴᱤᱯᱷᱤᱱ ᱴᱤᱯᱷᱤᱱ ᱠᱷᱚᱱᱟᱜ ᱮᱦᱚᱵ ᱠᱟᱛᱮᱫ ᱦᱮᱸ ᱵᱷᱟᱨᱤ ᱠᱷᱟᱵᱟᱨ ᱠᱷᱚᱱᱟᱜ ᱮᱦᱚᱵ ᱠᱟᱛᱮᱫ ᱡᱚᱛᱚ ᱠᱤᱪᱷᱩ ᱜᱮ ᱦᱤᱥᱟᱹᱵ ᱠᱤᱛᱟᱹᱵ ᱦᱩᱭᱩᱜᱼᱟ ᱥᱮ ᱜᱚᱞᱯᱷᱚ ᱜᱟᱞᱢᱟᱨᱟᱣ ᱦᱩᱭᱩᱜᱼᱟ ᱜᱟᱛᱮ ᱠᱚ ᱛᱟᱞᱟᱛᱮ ᱡᱮ ᱪᱮᱫ ᱠᱚᱵᱚᱱ ᱥᱚᱝᱜᱮᱭᱮᱜᱼᱟ ᱪᱮᱫ ᱠᱚ ᱵᱟᱝ ᱦᱮᱸ ᱱᱤᱭᱟᱹ ᱠᱚ ᱜᱮ ᱤᱧᱟᱹᱜ ᱢᱮᱱ ᱛᱮᱫᱚ ᱢᱟᱱᱮ ᱞᱟᱹᱠᱛᱤᱭᱟᱱ ᱡᱤᱱᱤᱥ ᱟᱨᱠᱤ